ᱦᱮᱸ ᱱᱚᱝᱠᱟ ᱥᱮᱨᱣᱟ ᱡᱟᱦᱟᱱ ᱚᱱᱟ ᱠᱷᱮᱞ ᱚᱱᱟ ᱠᱚ ᱢᱮᱱᱟᱜ ᱜᱮᱭᱟ ᱡᱟᱦᱟᱸᱠᱚ ᱥᱟᱸᱜᱷᱟᱨᱤᱭᱟᱹ ᱚᱠᱚᱭ ᱵᱟᱲᱟᱭ ᱠᱚ ᱠᱷᱚᱡᱚᱜ ᱜᱮᱭᱟ ᱠᱷᱚᱡᱟ ᱡᱟᱦᱟᱸ ᱫᱚ ᱱᱚᱣᱟ ᱠᱚᱨᱮᱫᱚ ᱡᱮᱢᱚᱱ ᱯᱷᱩᱴᱵᱚᱞ ᱮᱭ ᱠᱷᱳᱸ ᱠᱷᱳᱸ ᱮᱭ ᱡᱮᱢᱚᱱ ᱯᱚᱪᱷᱤᱢ ᱵᱚᱝᱜᱚ ᱨᱮᱫᱚ ᱯᱷᱩᱴᱵᱚᱞ ᱠᱷᱳᱸ ᱠᱷᱳᱸ ᱮᱭ ᱠᱟᱵᱟᱰᱤ ᱱᱚᱣᱟ ᱠᱚᱜᱮ ᱠᱚ ᱱᱚᱣᱟᱠᱚ ᱵᱚᱱ ᱠᱷᱮᱞ ᱵᱟᱲᱟᱭᱟ ᱟᱨ ᱮᱢᱱᱤ ᱮᱴᱟᱜ ᱨᱟᱥᱴᱨᱚ ᱠᱚᱨᱮ ᱦᱚᱸ ᱮᱴᱟᱜ ᱨᱟᱡᱽᱡᱚ ᱠᱚᱨᱮ ᱦᱚᱸ ᱠᱚ ᱪᱟᱞᱟᱣ ᱜᱮᱭᱟ ᱱᱚᱝᱠᱟ ᱠᱷᱮᱞ ᱠᱷᱮᱞᱳᱱᱰ ᱤᱵᱷᱮᱱᱴ ᱢᱮᱱᱟᱜᱼᱟ ᱟᱨ ᱯᱚᱪᱷᱤᱢ ᱵᱚᱝᱜᱚ ᱨᱮᱫᱚ ᱳᱭ ᱤᱱᱟᱹ ᱠᱚᱜᱮ ᱠᱷᱮᱞ ᱠᱷᱮᱞᱳᱰ ᱢᱮᱱᱟᱜᱼᱟ ᱡᱟᱦᱟᱸ ᱫᱚ ᱥᱟᱸᱜᱷᱟᱨᱤᱭᱟᱹ ᱠᱚᱠᱚ ᱵᱟᱲᱟᱭ ᱜᱮᱭᱟ